ᱦᱟᱺᱰᱤ ᱦᱚᱸᱞᱮ ᱧᱩ ᱵᱟᱲᱟᱭ ᱜᱮᱭᱟ ᱯᱟᱹᱣᱨᱟᱹ ᱦᱚᱸ ᱟᱹᱰᱤ ᱠᱟᱡᱟᱠ ᱜᱚᱨᱚᱢ ᱠᱟᱱᱟ ᱛᱟᱹᱲᱤ ᱠᱚ ᱥᱚᱨᱵᱚᱛ ᱠᱚ ᱞᱮᱵᱩ ᱫᱟᱜ ᱡᱩᱥ ᱠᱚ ᱢᱮᱝᱜᱳ ᱡᱩᱥ ᱠᱚ ᱟᱨ ᱫᱟᱜ ᱦᱚᱸ ᱟᱹᱰᱤ ᱠᱟᱡᱟᱠ ᱜᱚᱨᱚᱢ ᱠᱟᱱᱟ ᱫᱟᱜ ᱦᱚᱸ ᱪᱟ ᱦᱚᱸ ᱞᱮ ᱧᱩ ᱵᱟᱲᱟᱭ ᱜᱮᱭᱟ